ᱤᱧᱟᱹᱜ ᱢᱚᱵᱟᱭᱤᱞ ᱵᱟᱝᱛᱟᱦᱮᱸ ᱠᱟᱱᱟ ᱟᱫᱚ ᱦᱚᱞᱟᱧ ᱪᱟᱞᱟᱣ ᱞᱮᱱᱟ ᱵᱳᱞᱯᱩᱨ ᱟᱫᱚ ᱟᱭᱢᱟᱜᱟᱱ ᱜᱮ ᱥᱚᱨᱩᱢ ᱛᱟᱦᱮᱸ ᱠᱟᱱᱟ ᱟᱫᱚ ᱢᱤᱫᱴᱮᱱ ᱨᱮᱧ ᱵᱚᱞᱚᱭᱤᱱᱟᱹᱧ ᱫᱤᱭᱮ ᱵᱚᱞᱚᱭᱤᱱᱟᱹᱧ ᱟᱫᱚ ᱟᱭᱢᱟᱜᱟᱱ ᱜᱮ ᱢᱚᱵᱟᱭᱤᱞ ᱠᱚ ᱫᱚᱦᱚᱣᱟᱠᱟᱫ ᱛᱟᱦᱮᱱᱟ ᱟᱫᱚ ᱚᱱᱟ ᱢᱚᱫᱽᱨᱮ ᱢᱤᱫᱴᱮᱸ ᱤᱧ ᱧᱮᱞᱠᱩ ᱥᱤᱭᱮᱱᱟ ᱟᱫᱚ ᱛᱩᱫ ᱦᱚᱪᱚᱠᱮᱫ ᱠᱩᱣᱟᱹᱧ ᱛᱩᱫ ᱟᱹᱫᱤᱧ ᱟᱠᱚ ᱟᱫᱚ ᱧᱮᱞᱫᱟᱹᱧ ᱡᱚᱛᱚ ᱠᱚ ᱩᱫᱩᱜ ᱟᱹᱧ ᱠᱟᱱᱟ ᱠᱮᱢᱮᱨᱟᱠᱚ ᱪᱮᱫ ᱞᱮᱠᱟ ᱪᱮᱠᱟᱜᱮᱭᱟ ᱢᱚᱵᱟᱭᱤᱞ ᱠᱚᱨᱮ ᱟᱨᱠᱤ ᱟᱫᱚ ᱦᱟᱛᱟᱣ ᱠᱤᱫᱟᱹᱧ ᱟᱫᱚ ᱚᱱᱟᱜᱮ ᱫᱟᱢ ᱟᱭᱢᱟᱜᱮᱭ ᱞᱟᱹᱭᱮᱫ ᱠᱟᱱᱛᱟᱦᱮᱱᱟ ᱟᱫᱚᱧ ᱠᱚᱢ ᱚᱪᱚ ᱠᱤᱫᱤᱭᱟ ᱛᱷᱚᱲᱟ ᱫᱤᱭᱮᱧ ᱦᱟᱛᱟᱣᱠᱮᱫᱟ ᱟᱫᱚ ᱫᱤᱭᱮ ᱚᱲᱟᱜ ᱤᱧ ᱦᱮᱡᱱᱟ ᱟᱫᱚ ᱟᱭᱢᱟᱦᱚᱲ ᱥᱟᱶᱜᱮ ᱟᱨᱠᱤ ᱡᱟᱦᱟᱸᱭ ᱥᱟᱶ ᱵᱚᱞᱮ ᱡᱟᱦᱟᱸ ᱡᱟᱭᱜᱟᱨᱮ ᱪᱟᱞᱟᱣ ᱵᱟᱝ ᱦᱩᱭᱩᱜ ᱠᱟᱱᱛᱟᱦᱮᱱᱟ ᱯᱮᱲᱟᱠᱚᱴᱷᱮᱱ ᱟᱫᱚ ᱩᱱᱠᱩᱥᱟᱶ ᱦᱚᱸ ᱵᱷᱟᱹᱞᱤ ᱯᱷᱳᱱᱛᱮ ᱡᱚᱜᱟᱡᱚᱜ ᱦᱩᱭᱩᱜ ᱟᱠᱟᱱᱟ ᱟᱹᱰᱤ ᱥᱩᱵᱤᱫᱷᱟ ᱯᱷᱳᱱᱛᱮ ᱦᱟᱞᱪᱟᱞᱮᱢ ᱠᱩᱞᱤ ᱫᱟᱲᱤᱭᱟᱠᱩᱣᱟ ᱪᱮᱫ ᱠᱚ ᱪᱮᱠᱟᱭ ᱫᱟ ᱵᱟᱠᱚ ᱪᱮᱠᱟᱭ ᱫᱟ ᱟᱵᱟᱨ ᱡᱟᱦᱟᱱᱟᱜ ᱠᱚ ᱡᱚᱫᱤ ᱵᱟᱢᱵᱟᱲᱟᱭ ᱠᱟᱱ ᱠᱷᱟᱱ ᱚᱱᱟ ᱟᱵᱟᱨ ᱢᱚᱵᱟᱭᱤᱞᱨᱮ ᱢᱚᱵᱟᱭᱤᱞ ᱢᱩᱫᱷᱚᱢ ᱨᱮ ᱡᱚᱛᱚᱢ ᱵᱟᱲᱟᱭ ᱧᱟᱢ ᱫᱟᱲᱚᱭᱟᱜ ᱟ ᱟᱹᱰᱤ ᱥᱩᱵᱤᱫᱷᱟ ᱟᱵᱟᱨ ᱚᱱᱛᱮ ᱮᱱᱴᱟᱨ ᱴᱮᱴᱢᱮᱱᱴ ᱡᱟᱦᱟᱱᱟᱜ ᱡᱩᱫᱤ ᱧᱮᱞ ᱥᱟᱱᱟᱢᱮᱭᱟ ᱡᱟᱦᱟᱱᱟᱜ ᱠᱚᱜᱮ ᱢᱚᱵᱷᱤ ᱴᱚᱵᱷᱤ ᱡᱟᱦᱟᱱᱟᱜ ᱜᱤ ᱫᱤᱭᱮᱢ ᱧᱮᱞ ᱫᱟᱲᱤᱭᱟᱜ ᱟ ᱟᱹᱰᱤ ᱛᱮ ᱟᱹᱰᱤ ᱥᱩᱵᱤᱫᱷᱟ ᱟᱹᱰᱤ ᱢᱚᱡ ᱟᱨᱠᱤ ᱡᱟᱦᱟᱱᱟᱜ ᱜᱤ ᱫᱚᱨᱠᱟᱨᱟᱢᱟ ᱚᱱᱟᱜᱤᱢ ᱧᱮᱞ ᱫᱟᱲᱤᱭᱟᱜ ᱟ ᱥᱮ ᱡᱟᱦᱟᱱᱟᱜ ᱦᱚᱢ ᱚᱰᱟᱨ ᱫᱟᱲᱤᱭᱟᱜ ᱟ ᱡᱤᱱᱤᱥ ᱯᱚᱛᱨᱚ ᱡᱟᱦᱟᱱᱟᱜ ᱠᱚ ᱡᱚᱛᱚ ᱠᱚᱜᱤ